ᱞᱟᱜᱟᱱ ᱠᱟᱹᱨᱤ ᱫᱟᱬᱟᱱ ᱞᱟᱹᱜᱤᱫ ᱫᱚ ᱟᱹᱰᱤ ᱟᱭᱢᱟ ᱜᱮ ᱜᱚᱲᱚᱥᱚᱯᱚᱦᱚᱫ ᱮ ᱮᱢᱟ ᱵᱚᱱ ᱠᱟᱱᱟ ᱚᱱᱟ ᱠᱷᱟᱹᱛᱤᱨ ᱢᱤᱫ ᱡᱟᱭᱜᱟ ᱠᱷᱚᱱᱟᱜ ᱟᱨᱚ ᱢᱤᱫ ᱡᱟᱭᱜᱟ ᱦᱚᱛᱮᱫ ᱛᱮ ᱦᱳᱴᱮᱞ ᱨᱮ ᱛᱟᱦᱮᱱ ᱞᱟᱹᱜᱤᱫ ᱵᱟᱥᱛᱮ ᱪᱟᱞᱟᱜ ᱞᱟᱹᱜᱤᱫ ᱟᱹᱰᱤᱜᱮ ᱜᱚᱲᱚᱥᱚᱯᱚᱦᱚᱫ ᱧᱟᱢᱚᱜ ᱠᱟᱱᱟ ᱚᱱᱟ ᱫᱚ ᱱᱮᱛᱟᱨ ᱜᱮ ᱟᱹᱰᱤ ᱡᱟᱹᱥᱛᱤ ᱜᱮ ᱱᱚᱣᱟ ᱠᱚᱫᱚ ᱥᱩᱵᱤᱫᱷᱟ ᱧᱟᱢᱚᱜ ᱠᱟᱱᱟ ᱥᱮᱫᱟᱭ ᱫᱚ ᱱᱚᱣᱟ ᱠᱚᱫᱚ ᱩᱱᱟᱹᱜ ᱥᱩᱵᱤᱫᱷᱟ ᱫᱚ ᱵᱟᱝ ᱧᱟᱢᱚᱜ ᱠᱟᱱ ᱛᱟᱦᱮᱱᱟ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱫᱟᱬᱟᱱ ᱞᱟᱹᱜᱤᱫ ᱛᱟᱸᱜᱤ ᱛᱟᱦᱮᱸ ᱦᱩᱭᱩᱜ ᱠᱟᱱ ᱛᱟᱦᱮᱱᱟ ᱯᱟᱹᱦᱤᱞ ᱠᱷᱚᱱᱟᱜ ᱱᱮᱛᱟᱨ ᱫᱚ ᱟᱹᱰᱤᱜᱮ ᱥᱩᱵᱤᱫᱷᱟ ᱦᱩᱭ ᱠᱟᱱ ᱛᱟᱵᱳᱱᱟ ᱵᱷᱟᱣᱪᱟᱨ ᱠᱚ ᱧᱟᱢ ᱞᱟᱹᱜᱤᱫ ᱛᱮᱦᱚᱸ ᱚᱱᱟᱞᱟᱭᱤᱱ ᱛᱮᱜᱮ ᱟᱹᱰᱤᱜᱮ ᱧᱟᱢᱚᱜ ᱠᱟᱱᱟ ᱫᱟᱬᱟᱱ ᱞᱟᱹᱜᱤᱫ ᱱᱚᱰᱮ ᱠᱷᱚᱱᱟᱜ ᱢᱤᱫ ᱡᱟᱭᱜᱟ ᱢᱟᱬᱟᱝ ᱠᱷᱚᱱ ᱜᱮ ᱴᱤᱠᱤᱴ ᱵᱩᱠ ᱫᱚᱦᱚ ᱦᱩᱭᱩᱜᱼᱟ ᱵᱟᱥᱛᱮ ᱪᱟᱞᱟᱜ ᱨᱮᱦᱚᱸ ᱵᱩᱠ ᱫᱚ ᱦᱩᱭᱩᱜᱼᱟ ᱴᱨᱮᱱ ᱛᱮ ᱪᱟᱞᱟᱜ ᱨᱮᱦᱚᱸ ᱵᱩᱠ ᱫᱚᱦᱚ ᱦᱩᱭᱩᱜᱼᱟ ᱞᱟᱜᱟᱱ ᱠᱟᱹᱨᱤ ᱫᱚ ᱯᱟᱹᱦᱤᱞ ᱠᱷᱚᱱᱟᱜ ᱟᱹᱰᱤ ᱵᱷᱟᱹᱜᱤ ᱦᱩᱭ ᱠᱟᱱᱟ ᱱᱟᱦᱟᱜ ᱡᱩᱜᱽ ᱨᱮᱫᱚ